ᱦᱮᱞᱳ ᱦᱮᱸ ᱦᱮᱸ ᱟᱵᱮᱱ ᱢᱳᱵᱟᱭᱤᱞ ᱫᱚᱠᱟᱱ ᱵᱟᱞᱟ ᱜᱮᱥᱮ ᱛᱚ ᱢᱳᱵᱟᱭᱤᱞ ᱫᱚᱠᱟᱱ ᱡᱷᱤᱡ ᱢᱮᱱᱟᱜ ᱛᱟᱵᱮᱱᱟ ᱥᱮ ᱵᱟᱝᱼᱟ

ᱛᱚ ᱟᱹᱞᱤᱧ ᱢᱳᱵᱟᱭᱤᱞ ᱜᱮ ᱠᱤᱨᱤᱧᱞᱤᱧ ᱞᱟᱹᱭᱮᱫ ᱛᱟᱦᱮᱱᱟ ᱞᱟᱹᱴᱩ ᱥᱮᱴ ᱯᱷᱳᱨ ᱡᱤ ᱛᱷᱨᱤ ᱡᱤ ᱡᱟᱦᱟᱸᱴᱟᱜ ᱟᱹᱞᱤᱧ ᱡᱟᱦᱟᱸᱴᱟᱜ ᱵᱷᱟᱜᱮᱭᱟ ᱚᱱᱟᱴᱟᱜᱞᱤᱧ ᱦᱟᱛᱟᱣᱟ ᱟᱪᱪᱷᱟ ᱟᱪᱪᱷᱟ ᱫᱚᱠᱟᱱ ᱵᱟᱞᱟ ᱮᱠᱴᱩ ᱟᱹᱞᱤᱧ ᱯᱷᱳᱨᱡᱤ ᱥᱮᱴ ᱦᱟᱛᱟᱣᱞᱤᱧ ᱢᱮᱱᱫᱟ ᱛᱚ ᱯᱷᱳᱨᱡᱤ ᱥᱮᱴ ᱦᱟᱛᱟᱣ ᱞᱮᱠᱷᱟᱱᱞᱤᱧ ᱟᱞᱤᱧ ᱪᱮᱫᱞᱮᱠᱟ ᱫᱟᱢ ᱯᱟᱲᱟᱣᱟᱞᱤᱧᱟ

ᱨᱤᱭᱮᱞᱢᱤ ᱛᱷᱨᱤ ᱚᱱᱟᱨᱮ ᱵᱤᱴᱨᱤ ᱨᱮᱱᱟᱜ ᱮᱢ ᱮᱭᱤᱪ ᱫᱚ ᱪᱮᱫᱞᱮᱠᱟ ᱦᱮᱱᱟᱜᱼᱟ ᱵᱷᱟᱜᱮ ᱜᱮᱭᱟ ᱚᱸᱻ

ᱟᱨ ᱯᱷᱟᱭᱤᱵᱽ ᱡᱤ ᱯᱷᱟᱭᱤᱵᱽ ᱡᱤ ᱢᱳᱵᱟᱭᱤᱞ ᱠᱚᱫᱚ ᱵᱟᱹᱱᱩᱜᱼᱟ ᱛᱚ ᱯᱷᱟᱭᱤᱵᱽ ᱡᱤ ᱦᱚᱸ ᱢᱮᱱᱟᱜᱼᱟ ᱟᱪᱪᱷᱟ ᱛᱟᱦᱚᱞᱮ ᱟᱹᱞᱤᱧ ᱫᱚ ᱚᱱᱟ ᱯᱷᱳᱨᱡᱤ ᱜᱮᱞᱤᱧ ᱦᱟᱛᱟᱣᱟ ᱛᱚ ᱨᱤᱭᱮᱞᱢᱤ ᱛᱷᱨᱤᱞᱤᱧ ᱦᱟᱛᱟᱣᱟ

ᱚᱱᱟ ᱨᱮ ᱪᱮᱫᱞᱮᱠᱟ ᱢᱟᱱᱮ ᱜᱮᱨᱮᱱᱴᱤ ᱠᱚ ᱦᱮᱱᱟᱜᱼᱟ ᱥᱮ ᱵᱟᱝᱼᱟ ᱮᱠ ᱵᱚᱪᱷᱚᱨ ᱵᱟᱹᱲᱤᱡ ᱵᱟᱲᱟ ᱞᱮᱱᱠᱷᱟᱱ ᱫᱚ ᱛᱟᱲᱟᱛᱟᱹᱲᱤ ᱫᱚ ᱠᱩᱞᱟᱹᱜ ᱜᱮᱭᱟ ᱥᱮ ᱱᱚᱝᱠᱟ ᱮᱴᱟᱜ ᱵᱮᱱ ᱮᱢᱟᱞᱤᱧᱟᱹ ᱱᱚᱛᱩᱱᱟᱜ ᱱᱟᱣᱟᱱᱟᱜ ᱜᱮ ᱢᱟᱱᱮ ᱨᱟᱹᱯᱩᱫ ᱨᱚᱪᱚᱫ ᱡᱮᱢᱚᱱ ᱟᱞᱚ ᱛᱟᱦᱮᱱ ᱛᱟᱞᱤᱧ ᱢᱟ ᱥᱮ ᱪᱮᱫ ᱨᱟᱹᱯᱩᱫ

ᱦᱮᱸ ᱦᱮᱸ ᱮᱴᱟᱜ ᱫᱚᱠᱟᱱ ᱠᱚᱨᱮ ᱫᱚ ᱮᱴᱟᱜ ᱫᱚᱠᱟᱱ ᱠᱚᱨᱮ ᱫᱚ ᱩᱱᱟᱹᱜ ᱵᱟᱹᱞᱤᱧ ᱨᱟᱲᱟ ᱨᱟᱹᱲᱤ ᱦᱚᱪᱚ ᱠᱟᱣᱟ ᱢᱟᱱᱮ ᱰᱟᱭᱨᱮᱠᱴ ᱟᱵᱮᱱ ᱴᱷᱮᱡᱞᱤᱧ ᱦᱟᱛᱟᱣ ᱠᱟᱫᱟ ᱟᱵᱮᱱ ᱴᱷᱮᱡ ᱜᱮᱞᱤᱧ ᱤᱫᱤᱭᱟ ᱛᱚ ᱫᱟᱜ ᱠᱚᱨᱮ ᱫᱟᱜ ᱠᱚᱨᱮ ᱡᱩᱫᱤ ᱵᱚᱞᱚᱜ ᱛᱟᱹᱞᱤᱧᱟ ᱟᱨ ᱨᱟᱹᱯᱩᱫ ᱨᱚᱪᱚᱫ ᱫᱚ ᱵᱟᱝ ᱛᱟᱦᱱᱟ ᱚᱱᱛᱮ ᱛᱮᱫᱚ ᱪᱮᱫᱞᱮᱠᱟ ᱮᱢᱟ ᱨᱩᱣᱟᱹᱲ ᱟᱞᱤᱧᱟᱵᱮᱱ ᱥᱮ ᱵᱟᱝ ᱚᱸᱻ ᱦᱩᱸ ᱛᱟᱦᱞᱮ ᱟᱵᱮᱱ ᱱᱤᱛᱳᱜ ᱫᱚᱠᱟᱱ ᱨᱮᱵᱮᱱ ᱧᱟᱢᱚᱜᱼᱟ ᱥᱮ ᱵᱟᱝᱟ ᱛᱟᱦᱚᱞᱮ ᱟᱞᱤᱧ ᱞᱤᱧ ᱥᱮᱱᱚᱜ ᱠᱟᱱᱟ ᱟᱹᱞᱤᱧ ᱚᱱᱟ ᱮᱱᱰᱨᱚᱭᱮᱴ ᱱᱚᱣᱟ ᱡᱟᱦᱟᱸ ᱨᱤᱭᱮᱞᱢᱤ ᱨᱤᱭᱮᱞᱢᱤ ᱛᱷᱨᱤ ᱚᱱᱟ ᱜᱮᱞᱤᱧ ᱦᱟᱛᱟᱣᱟ ᱚᱱᱟ ᱨᱮᱱᱟᱜ ᱫᱟᱢ ᱫᱚ ᱪᱮᱫᱞᱮᱠᱟ ᱵᱟᱨᱚ ᱦᱟᱡᱟᱨ ᱞᱮᱠᱟ ᱴᱷᱤᱠ ᱜᱮᱭᱟ ᱛᱚᱵᱮ ᱟᱹᱞᱤᱧᱞᱤᱧ ᱥᱮᱱᱚᱜ ᱠᱟᱱᱟ ᱫᱚᱠᱟᱱ ᱨᱮᱜᱮᱵᱮᱱ ᱛᱟᱦᱮᱱᱚᱜᱼᱟ ᱦᱮᱸ